ᱦᱮᱞᱳ ᱟᱢ ᱯᱟᱺᱰᱩᱜᱤᱛᱤ ᱨᱤᱱᱤᱡ ᱟᱹᱛᱩ ᱢᱟᱹᱡᱷᱤᱢ ᱞᱟᱹᱭᱮᱫᱼᱟ ᱦᱳᱭ ᱤᱧᱫᱚ ᱥᱳᱥᱟᱞ ᱚᱣᱟᱨᱠᱤᱧ ᱞᱟᱹᱭᱫᱟ ᱟᱯᱮ ᱴᱷᱮᱱᱟᱜ ᱚᱸᱰᱮᱱᱟᱝ ᱪᱟᱥᱼᱵᱟᱥ ᱠᱚ ᱪᱮᱫ ᱞᱮᱠᱟ ᱦᱮᱸ ᱦᱮᱞᱳ ᱚ ᱵᱮᱥ ᱜᱮ ᱦᱩᱭᱩᱜ ᱠᱟᱱᱟ ᱟᱨ ᱚᱸᱰᱮ ᱫᱚ ᱪᱮᱫ ᱠᱚᱛᱮ ᱯᱮ ᱥᱤᱭᱳᱜ ᱠᱟᱱᱟ ᱥᱤ ᱚ ᱦᱚᱸ ᱴᱮᱠᱴᱟᱨ ᱜᱟᱹᱰᱤ ᱠᱚᱛᱮ ᱴᱮᱠᱴᱟᱨ ᱜᱟᱹᱰᱤ ᱫᱚ ᱪᱮᱫ ᱞᱮᱠᱟ ᱯᱮ ᱵᱩᱡᱷᱟᱹᱣᱮᱫᱼᱟ ᱱᱮᱛᱟᱨ ᱥᱤᱭᱳᱜ ᱚ ᱰᱟᱹᱝᱨᱤ ᱜᱟᱹᱰᱤ ᱠᱷᱚᱱ ᱵᱮᱥ ᱥᱮ ᱵᱟᱹᱲᱤᱡ ᱜᱮ ᱚ ᱦᱚᱸ ᱯᱩᱭᱥᱟᱹ ᱠᱚ ᱛᱤᱱᱟᱹᱜ ᱜᱟᱱ ᱯᱩᱭᱥᱟᱹ ᱠᱚ ᱞᱟᱜᱟᱜ ᱠᱟᱱᱟ ᱚ ᱜᱷᱚᱱᱴᱟ ᱜᱷᱚᱱᱴᱟ ᱨᱮ ᱵᱟᱨᱚ ᱥᱚ ᱞᱟᱜᱟᱜ ᱠᱟᱱᱟ ᱚ ᱦᱚᱭᱛᱳ ᱠᱷᱟᱱ ᱮᱨ ᱦᱚᱸᱯᱮ ᱮᱨᱮᱜᱼᱟ ᱥᱮ ᱞᱚᱥᱚᱫ ᱜᱮᱯᱮ ᱞᱚᱥᱚᱫᱮᱜᱼᱟ ᱮᱨ ᱦᱚᱸ ᱮᱨ ᱦᱚᱸ ᱴᱮᱠᱴᱟᱨ ᱛᱮᱜᱮ ᱟᱨ ᱞᱚᱥᱚᱫ ᱦᱚᱸ ᱴᱮᱠᱴᱟᱨ ᱛᱮᱜᱮ ᱦᱮᱸ ᱱᱚᱣᱟ ᱫᱚ ᱯᱚᱭᱥᱟ ᱪᱮᱛᱟᱱ ᱨᱮ ᱠᱟᱛᱷᱟ ᱡᱟᱦᱟᱸᱭ ᱡᱩᱫᱤ ᱯᱩᱭᱥᱟᱹᱭ ᱮᱢ ᱫᱟᱲᱮᱭᱤᱧᱟ ᱦᱮᱸ ᱚ ᱦᱮᱸ ᱦᱮᱸ ᱦᱮᱸ ᱦᱮᱸ ᱛᱚ ᱟᱨ ᱚᱱᱛᱮ ᱫᱚ ᱪᱮᱫ ᱞᱮᱠᱟ ᱥᱤᱛᱩᱝ ᱦᱩᱲᱩ ᱯᱮ ᱪᱟᱥᱮᱫᱼᱟ ᱥᱮ ᱚᱱᱟ ᱡᱟᱦᱟᱸ ᱥᱤᱡᱮᱱ ᱦᱩᱲᱩ ᱚᱱᱟ ᱡᱟᱹᱯᱩᱫ ᱫᱤᱱᱟᱜ ᱦᱩᱲᱩ ᱚᱱᱟ ᱜᱮᱯᱮ ᱪᱟᱥᱮᱫᱼᱟ ᱦᱮᱸ ᱦᱮᱸ ᱡᱟᱹᱯᱩᱫ ᱫᱤᱱ ᱟᱥᱟᱲ ᱵᱚᱸᱜᱟ ᱦᱩᱲᱩ ᱜᱮᱦᱟᱸᱜ ᱯᱮ ᱪᱟᱥᱟ ᱟᱪᱪᱷᱟ ᱦᱮᱸ ᱮᱱᱠᱷᱟᱱ ᱫᱟᱜ ᱨᱮᱱᱟᱜ ᱥᱩᱵᱤᱫᱷᱟ ᱠᱚᱫᱚ ᱪᱮᱫ ᱞᱮᱠᱟ ᱟᱨ ᱥᱤᱛᱩᱝ ᱫᱤᱱ ᱫᱚ ᱡᱟᱦᱟᱱᱟᱜ ᱥᱚᱨᱠᱟᱨ ᱯᱟᱥᱴᱟ ᱥᱮᱫ ᱠᱷᱚᱱ ᱰᱤᱯ ᱵᱳᱨᱤᱝ ᱠᱚ ᱵᱟᱯᱮ ᱧᱟᱢ ᱠᱟᱜᱼᱟ ᱚ ᱦᱚᱸ ᱟᱦᱟᱨ ᱯᱩᱠᱷᱨᱤ ᱠᱷᱚᱱ ᱜᱮ ᱦᱮᱸ ᱦᱮᱸ ᱮᱱᱠᱷᱟᱱ ᱫᱚ ᱟᱯᱮ ᱱᱤᱡᱮ ᱛᱮᱜᱮ ᱯᱮ ᱠᱚᱨᱟᱣᱟ ᱠᱟᱜᱼᱟ ᱱᱚᱣᱟ ᱠᱚᱫᱚ ᱚ ᱟᱨ ᱠᱚᱫᱚ ᱥᱚᱨᱠᱟᱨ ᱯᱟᱥᱴᱟ ᱥᱮᱫ ᱞᱟ ᱦᱚᱪᱚᱣ ᱠᱟᱫᱟ ᱦᱮᱸ ᱟᱨ ᱟᱦᱟᱨ ᱯᱩᱠᱷᱨᱤ ᱫᱚ ᱫᱤᱱ ᱜᱮ ᱫᱟᱜ ᱛᱟᱦᱮᱱ ᱠᱟᱱᱟ ᱥᱮ ᱥᱤᱛᱩᱝ ᱫᱤᱱ ᱫᱚ ᱟᱸᱡᱮᱫᱚᱜ ᱠᱟᱱᱟ ᱚ ᱦᱚᱸ ᱮᱱᱠᱷᱟᱱ ᱫᱚ ᱰᱤᱯ ᱵᱳᱨᱤᱝ ᱯᱚᱥᱟᱣ ᱟᱯᱮ ᱠᱟᱱᱟ ᱪᱮ ᱚᱱᱟ ᱟᱦᱟᱨ ᱯᱩᱠᱷᱨᱤ ᱜᱮ ᱯᱚᱥᱟᱣ ᱟᱯᱮ ᱠᱟᱱᱟ ᱦᱮᱸ ᱦᱮᱸ ᱛᱚ ᱴᱷᱤᱠ ᱦᱮᱸ ᱮᱱᱠᱷᱟᱱ ᱫᱚ ᱤᱭᱟᱹ ᱦᱩᱲᱩ ᱠᱚ ᱤᱨ ᱠᱚ ᱤᱨ ᱠᱚᱫᱚ ᱪᱮᱫ ᱛᱮ ᱢᱮᱹᱥᱤᱱ ᱫᱟᱨᱟᱭ ᱛᱮᱯᱮ ᱤᱨ ᱦᱚᱪᱚᱭᱮᱫᱼᱟ ᱪᱮ ᱦᱚᱲᱠᱚ ᱟᱹᱪᱩ ᱠᱟᱛᱮᱫ ᱜᱮ ᱦᱚᱲ ᱠᱚ ᱟᱹᱪᱩ ᱟᱛᱮᱫ ᱜᱮ ᱟᱨ ᱱᱚᱛᱮ ᱫᱚ ᱢᱮ ᱥᱤᱱ ᱠᱚᱫᱚ ᱵᱟᱭ ᱦᱮᱡ ᱠᱟᱱᱟ ᱦᱩᱲᱩ ᱤᱨ ᱢᱮ ᱥᱤᱱ ᱠᱚ ᱟᱪᱪᱷᱟ ᱦᱩᱲᱩ ᱤᱨ ᱢᱮᱹᱥᱤᱱ ᱛᱮᱫᱚ ᱥᱚᱸᱜᱮᱢ ᱤᱨᱼᱟ ᱯᱩᱭᱥᱟᱹ ᱞᱟᱜᱟᱜᱼᱟ ᱚᱱᱟ ᱠᱚ ᱵᱟᱪᱷᱟᱛᱚᱜᱼᱟ ᱦᱮᱸ ᱟᱨ ᱤᱨ ᱠᱚᱢᱟ ᱦᱚᱲ ᱛᱮᱜᱮ ᱯᱮ ᱤᱨᱮᱫᱼᱟ ᱫᱟᱞ ᱠᱚ ᱫᱟᱞ ᱠᱚ ᱥᱟᱯᱷᱟ ᱠᱚ ᱚᱻ ᱯᱟᱭᱰᱮᱞ ᱢᱮᱹᱥᱤᱱ ᱦᱮᱸ ᱟᱨ ᱨᱮᱦᱚᱸ ᱢᱚᱴᱚᱨ ᱠᱚ ᱢᱚᱴᱚᱨ ᱠᱚ ᱵᱟᱹᱭᱥᱟᱹᱣᱮᱫ ᱠᱷᱟᱱ ᱫᱚ ᱟᱡ ᱛᱮᱜᱮ ᱪᱟᱞᱟᱜ ᱠᱟᱱᱟ ᱞᱟᱭᱤᱱ ᱵᱟᱞᱟ ᱚ ᱦᱚᱸ ᱦᱚᱭᱛᱚ ᱮᱱᱠᱷᱟᱱ ᱫᱚ ᱱᱚᱣᱟ ᱦᱚᱸ ᱥᱚᱨᱠᱟᱨ ᱯᱟᱥᱴᱟ ᱥᱮᱫ ᱠᱷᱚᱱ ᱟᱨᱚ ᱫᱟᱱ ᱠᱚ ᱧᱟᱢ ᱠᱟᱱᱟ ᱥᱮ ᱵᱟᱝ ᱚ ᱦᱚᱸ ᱱᱤᱡᱮ ᱛᱮᱜᱮ ᱟᱪᱪᱷᱟ ᱮᱱᱠᱷᱟᱱ ᱫᱚ ᱮᱱᱠᱷᱟᱱ ᱥᱚᱨᱠᱟᱨ ᱯᱟᱥᱴᱟ ᱥᱮᱫ ᱠᱷᱚᱱ ᱡᱟᱦᱟᱱᱟᱜ ᱟᱹᱯᱤᱞ ᱠᱚ ᱮᱢ ᱠᱟᱱᱟ ᱥᱮ ᱚᱱᱟ ᱚᱱᱩᱫᱟᱱ ᱠᱚᱞᱮ ᱧᱟᱢ ᱢᱟ ᱦᱮᱸ ᱟᱨ ᱵᱷᱚᱵᱤᱥᱥᱚᱛ ᱨᱮᱵᱤᱱ ᱮᱢᱟ ᱥᱮ ᱟᱹᱵᱤᱱ ᱱᱤᱡᱮ ᱛᱮᱜᱮ ᱵᱤᱱ ᱠᱚᱨᱟᱣᱟ ᱦᱮᱸ ᱦᱳᱭ ᱛᱚᱵᱮ ᱢᱟ ᱟᱹᱵᱤᱱ ᱪᱮᱫ ᱞᱮᱠᱟ ᱵᱤᱱ ᱫᱤᱥᱟᱹᱭᱮᱫᱼᱟ ᱟᱹᱵᱤᱱ ᱱᱤᱡᱮ ᱛᱮᱜᱮ ᱠᱚᱨᱟᱣ ᱵᱤᱱ ᱴᱷᱤᱠ ᱜᱮᱭᱟ ᱛᱚᱵᱮ ᱤᱱᱠᱟᱹ ᱜᱮᱞᱟᱝ ᱠᱟᱛᱷᱟᱭᱟ ᱦᱮᱸ ᱴᱷᱤᱠ ᱜᱮᱭᱟ